ᱵᱟᱸᱠᱩᱲᱟ ᱦᱚᱱᱚᱛ ᱨᱮᱭᱟᱜ ᱢᱩᱲᱩᱛ ᱠᱚᱨᱢᱚ ᱥᱚᱝᱥᱛᱷᱟᱱ ᱟᱨ ᱡᱤᱯᱠᱟᱹ ᱨᱮᱭᱟᱜ ᱢᱩᱲᱩᱛ ᱯᱷᱮᱰᱟᱛ ᱠᱚᱫᱚ ᱦᱩᱭᱩᱜ ᱠᱟᱱᱟ ᱡᱟᱦᱟᱸᱭ ᱵᱟᱸᱠᱩᱲᱟ ᱦᱚᱱᱚᱛ ᱨᱮᱭᱟᱜ ᱵᱟᱡᱟᱨ ᱥᱚᱦᱟᱨ ᱠᱚᱨᱮ ᱠᱚ ᱛᱟᱦᱮᱱ ᱠᱟᱱᱟ ᱩᱱᱠᱩ ᱠᱚ ᱫᱚ ᱠᱚ ᱪᱟᱹᱠᱨᱤ ᱵᱟᱹᱠᱨᱤ ᱮᱫᱟ ᱟᱨ ᱠᱚ ᱵᱮᱵᱽᱥᱟ ᱵᱟᱹᱱᱤᱡᱽ ᱮᱫᱟ ᱟᱨ ᱡᱟᱦᱟᱸᱭ ᱠᱚ ᱟᱛᱳ ᱚᱲᱟᱜ ᱛᱮᱠᱚ ᱛᱟᱦᱮᱱ ᱠᱟᱱᱟ ᱩᱱᱠᱩ ᱠᱚ ᱫᱚ ᱪᱟᱥ ᱠᱟᱹᱢᱤ ᱠᱟᱛᱮ ᱡᱤᱯᱠᱟᱹ ᱠᱚ ᱪᱟᱞᱟᱣ ᱮᱫᱟ ᱟᱲᱟᱜ ᱥᱟᱠᱟᱢ ᱪᱟᱥ ᱦᱳᱲᱳ ᱪᱟᱥ ᱟᱨᱦᱚᱸ ᱮᱢᱟᱱ ᱛᱮᱭᱟᱜ ᱠᱚ ᱟᱨ ᱵᱤᱨ ᱫᱤᱥᱚᱢ ᱥᱮᱫ ᱡᱟᱦᱟᱸ ᱠᱚᱨᱮ ᱫᱚ ᱟᱲᱟᱜ ᱥᱟᱠᱟᱢ ᱥᱮ ᱦᱳᱲᱳ ᱪᱟᱥ ᱠᱚ ᱵᱟᱝ ᱦᱩᱭᱩᱜᱼᱟ ᱚᱱᱟ ᱠᱚᱨᱮ ᱫᱚ ᱵᱤᱨ ᱨᱮᱭᱟᱜ ᱡᱚ ᱵᱤᱞᱤ ᱠᱚ ᱟᱠᱷᱨᱤᱧ ᱮᱫᱟ ᱦᱚᱲ ᱠᱚᱫᱚ ᱥᱚᱨᱠᱟᱨ ᱪᱟᱹᱠᱨᱤ ᱜᱮᱠᱚ ᱠᱩᱥᱤᱭᱟᱜᱼᱟ ᱪᱮᱫᱟᱜ ᱥᱮ ᱵᱮᱥᱚᱨᱠᱟᱨᱤ ᱠᱟᱹᱢᱤ ᱨᱮᱫᱚ ᱛᱷᱟᱹᱱᱤᱛ ᱠᱚᱨᱟᱣ ᱫᱚ ᱵᱟᱢ ᱛᱟᱦᱮᱱᱟ ᱡᱚᱠᱷᱚᱱ ᱛᱚᱠᱷᱚᱱ ᱠᱚ ᱚᱪᱚᱜ ᱫᱟᱲᱮᱭᱟᱢᱟ ᱟᱨ ᱥᱚᱨᱠᱟᱨᱤ ᱠᱟᱹᱢᱤ ᱠᱷᱚᱱ ᱫᱚ ᱛᱷᱟᱹᱱᱤᱛ ᱠᱚᱨᱟᱢ ᱛᱟᱦᱮᱱᱟ ᱦᱮᱸ ᱤᱧᱤᱧ ᱞᱚᱠᱠᱷᱚ ᱟᱠᱟᱫᱟ ᱤᱧᱟᱹᱜ ᱯᱚᱱᱚᱛ ᱨᱮ ᱵᱮᱠᱟᱨᱚᱠᱛᱚ ᱟᱹᱰᱤ ᱡᱟᱹᱥᱛᱤ ᱟᱠᱟᱱᱟ ᱱᱚᱣᱟ ᱯᱚᱱᱚᱛ ᱨᱮ ᱟᱹᱰᱤ ᱜᱟᱱ ᱢᱟᱹᱭ ᱵᱟᱹᱵᱩ ᱛᱟᱠᱚ ᱜᱮ ᱚᱞᱚᱜ ᱯᱟᱲᱦᱟᱣ ᱠᱟᱛᱮ ᱵᱮᱠᱟᱨ ᱜᱮ ᱢᱮᱱᱟᱜ ᱠᱚᱣᱟ ᱪᱮᱫᱟᱜ ᱥᱮ ᱥᱚᱨᱠᱟᱨ ᱯᱟᱦᱴᱟ ᱥᱮᱫ ᱠᱷᱚᱱ ᱡᱟᱦᱟᱱ ᱵᱮᱵᱚᱥᱛᱟ ᱵᱟᱝ ᱦᱩᱭ ᱟᱠᱟᱱᱟ ᱡᱟᱦᱟᱸ ᱛᱮᱫᱚ ᱵᱮᱵᱚᱥᱟ ᱠᱟᱛᱮ ᱠᱚ ᱟᱹᱥᱩᱞᱚᱜᱼᱟ ᱟᱨ ᱪᱟᱹᱠᱨᱤ ᱵᱟᱹᱠᱨᱤ ᱨᱮᱦᱚᱸ ᱵᱟᱝ ᱠᱚ ᱵᱟᱦᱟᱞ ᱟᱠᱟᱫ ᱠᱚᱣᱟ